ᱟᱛᱳ ᱴᱚᱞᱟ ᱯᱟᱲᱟ ᱥᱮ ᱵᱟᱝᱢᱟ ᱜᱚᱨᱟᱢ ᱢᱮᱱ ᱜᱟᱱᱚᱜᱼᱟ ᱛᱚ ᱞᱟᱹᱭ ᱞᱮᱠᱟᱛᱮ ᱜᱚᱨᱟᱢ ᱠᱷᱟᱱ ᱜᱮ ᱢᱟᱺᱡᱷᱤ ᱜᱚᱰᱮᱛ ᱩᱱᱠᱩ ᱡᱟᱦᱟᱸ ᱛᱤᱱᱟᱹᱜ ᱜᱚᱨᱟᱢ ᱨᱮ ᱱᱮᱭᱟᱣ ᱨᱚᱯᱚᱲ ᱦᱩᱭᱩᱜᱼᱟ ᱱᱮᱭᱟᱣ ᱨᱚᱯᱚᱲ ᱦᱟᱲᱟᱢ ᱵᱩᱰᱷᱤᱭᱟᱜ ᱦᱩᱭᱩᱜ ᱥᱮ ᱥᱤᱢ ᱠᱚ ᱡᱚᱢ ᱠᱩᱢᱲᱩ ᱠᱮᱫᱮᱭᱟ ᱚᱱᱟ ᱨᱮᱭᱟᱜ ᱦᱩᱭᱩᱜ ᱥᱮ ᱧᱩ ᱵᱩᱞ ᱠᱟᱛᱮ ᱠᱚ ᱱᱮᱭᱟᱣᱮᱱᱟ ᱚᱱᱟ ᱨᱮᱭᱟᱜ ᱦᱩᱭᱩᱜ ᱡᱟᱦᱟᱸ ᱞᱮᱠᱟᱱᱟᱜ ᱱᱮᱭᱟᱣ ᱜᱮ ᱩᱱᱠᱩ ᱫᱚ ᱢᱟᱺᱡᱷᱤ ᱚᱲᱟᱜ ᱠᱚ ᱪᱟᱞᱟᱜᱼᱟ ᱤᱛᱞᱟᱹᱭ ᱞᱮᱠᱟᱛᱮ ᱟᱨ ᱢᱟᱺᱡᱷᱤ ᱴᱷᱮᱱ ᱚᱱᱟ ᱠᱟᱛᱷᱟ ᱠᱚ ᱟᱨᱫᱟᱥ ᱠᱟᱜᱼᱟ ᱡᱮ ᱵᱟᱝᱢᱟ ᱟᱞᱮ ᱫᱟᱭ ᱟᱨ ᱢᱩᱫᱟᱹᱭ ᱥᱮ ᱵᱟᱝᱢᱟ ᱡᱟᱦᱟᱸᱭ ᱜᱮ ᱠᱚᱲᱟ ᱟᱨ ᱠᱩᱲᱤ ᱦᱟᱲᱟᱢ ᱵᱩᱲᱦᱤ ᱠᱤ ᱱᱮᱭᱟᱣᱟᱠᱟᱱᱟ ᱢᱟ ᱱᱚᱣᱟ ᱟᱞᱮᱭᱟᱜ ᱠᱟᱹᱴᱤᱡ ᱜᱟᱞᱢᱟᱨᱟᱣ ᱠᱟᱜ ᱛᱟᱞᱮᱢᱮ ᱛᱚ ᱩᱱᱨᱮ ᱩᱱᱤ ᱡᱚᱜᱽ ᱢᱟᱺᱡᱷᱤ ᱥᱮ ᱥᱚᱦᱮᱫ ᱢᱟᱺᱡᱷᱤ ᱠᱚ ᱢᱮᱛᱟᱭᱟᱢ ᱢᱟ ᱴᱚᱞᱟ ᱯᱟᱲᱟᱨᱮ ᱡᱟᱦᱟᱸᱭ ᱜᱮ ᱢᱮᱱᱟᱜ ᱟᱠᱟᱫ ᱵᱚᱱᱟ ᱠᱟᱹᱴᱤᱡ ᱱᱚᱛᱮ ᱢᱟᱺᱡᱷᱤ ᱦᱟᱲᱟᱢ ᱴᱷᱮᱱ ᱵᱚ ᱡᱟᱣᱨᱟ ᱧᱚᱜᱚᱜᱼᱟ ᱚᱲᱟᱜ ᱥᱮᱫ ᱚᱲᱟᱜ ᱨᱮᱠᱚ ᱡᱟᱣᱨᱟᱭᱮᱱᱟ ᱟᱨ ᱠᱚ ᱦᱚᱦᱚᱣᱟᱠᱤᱱᱟ ᱡᱟᱦᱟᱸᱭ ᱠᱤᱱ ᱠᱟᱹᱯᱷᱟᱹᱨᱤᱭᱟᱹ ᱥᱮ ᱱᱮᱭᱟᱣ ᱟᱠᱟᱱᱟ ᱛᱚ ᱚᱸᱰᱮ ᱜᱟᱯᱟᱞᱢᱟᱨᱟᱣ ᱛᱟᱭᱚᱢ ᱡᱩᱫᱤ ᱩᱱᱠᱤᱱ ᱚᱱᱟᱨᱮ ᱨᱟᱹᱡᱤ ᱱᱟᱢᱟ ᱥᱮ ᱠᱩᱥᱤ ᱵᱟᱥᱤ ᱥᱮ ᱦᱮᱸ ᱢᱟᱱᱟᱣ ᱵᱟᱛᱟᱣ ᱵᱟᱠᱤᱱ ᱨᱮᱵᱮᱱᱚᱜ ᱚᱠᱛᱮ ᱩᱱᱠᱤᱱ ᱠᱚ ᱞᱟᱹᱭ ᱛᱚᱯᱟᱜ ᱟᱹᱠᱤᱱᱟ ᱛᱮᱦᱮᱧ ᱫᱚ ᱚᱲᱟᱜ ᱞᱮᱠᱟ ᱵᱚ ᱜᱟᱯᱟᱞᱢᱟᱨᱟᱣ ᱠᱟᱱᱟ ᱟᱨ ᱱᱚᱰᱮ ᱵᱟᱹᱵᱤᱱ ᱨᱮᱵᱮᱱ ᱠᱟᱱᱟ ᱛᱚᱵᱮ ᱛᱮᱦᱮᱧ ᱱᱚᱰᱮ ᱠᱷᱚᱱ ᱫᱚ ᱠᱟᱛᱷᱟ ᱫᱚ ᱟᱠᱷᱲᱟ ᱥᱮᱫ ᱵᱚ ᱚᱰᱚᱠᱟ ᱫᱷᱚᱨᱚᱢ ᱟᱠᱷᱲᱟ ᱨᱮ ᱟᱨ ᱫᱷᱚᱨᱚᱢ ᱟᱠᱷᱲᱟ ᱚᱰᱚᱠ ᱞᱮᱱ ᱠᱷᱟᱱ ᱫᱚ ᱚᱱᱟ ᱠᱟᱛᱷᱟ ᱫᱚ ᱚᱸᱰᱮ ᱟᱠᱷᱲᱟ ᱚᱠᱟ ᱞᱮᱠᱟᱭ ᱜᱟᱞᱢᱟᱨᱟᱣᱟ ᱚᱱᱟ ᱫᱚ ᱵᱟᱵᱚ ᱢᱮᱱ ᱫᱟᱲᱮᱭᱟᱜᱼᱟ ᱚᱱᱠᱟ ᱠᱚ ᱢᱮᱛᱟ ᱠᱚᱣᱟ ᱮᱱᱠᱷᱟᱱ ᱥᱚᱢᱟᱡᱽ ᱨᱮ ᱡᱟᱦᱟᱸ ᱛᱤᱱᱟᱹᱜ ᱟᱛᱳ ᱡᱟᱠᱟᱫ ᱦᱚᱲ ᱠᱚ ᱫᱩᱲᱩᱵ ᱠᱟᱛᱮ ᱠᱚ ᱜᱟᱯᱟᱞᱢᱟᱨᱟᱣᱟ ᱢᱟᱺᱡᱷᱤ ᱚᱲᱟᱜ ᱨᱮ ᱚᱱᱟ ᱫᱚ ᱚᱲᱟᱜ ᱞᱮᱠᱟ ᱠᱚ ᱜᱟᱞᱢᱟᱨᱟᱣᱟ ᱟᱨ ᱚᱲᱟᱜ ᱞᱮᱠᱟ ᱜᱟᱯᱟᱞᱢᱟᱨᱟᱣ ᱠᱟᱛᱮᱫ ᱠᱟᱛᱷᱟ ᱵᱟᱝ ᱜᱚᱴᱟ ᱞᱮᱠᱟ ᱠᱚ ᱵᱩᱡᱷᱟᱹᱣ ᱠᱷᱟᱱ ᱟᱠᱷᱲᱟ ᱠᱚ ᱚᱰᱚᱠᱟ ᱟᱠᱷᱲᱟ ᱚᱰᱚᱠ ᱞᱮᱱᱠᱷᱟᱱ ᱛᱟᱭᱚᱢ ᱫᱚ ᱚᱲᱟᱜ ᱞᱮᱠᱟ ᱜᱟᱯᱟᱞᱢᱟᱨᱟᱣ ᱫᱚ ᱵᱟᱭ ᱦᱩᱭᱩᱜᱚᱜᱼᱟ ᱡᱚᱛᱚ ᱦᱚᱲ ᱛᱮ ᱜᱟᱯᱟᱞᱢᱟᱨᱟᱣ ᱢᱤᱫ ᱠᱟᱛᱮ ᱚᱠᱟ ᱞᱮᱠᱟ ᱩᱱᱠᱩ ᱠᱚ ᱜᱚᱴᱟᱭᱟ ᱚᱱᱟ ᱨᱟᱹᱲ ᱛᱮ ᱚᱱᱟ ᱫᱷᱟᱹᱲ ᱛᱮ ᱚᱱᱟ ᱦᱚᱨ ᱛᱮ ᱡᱟᱦᱟᱸᱭ ᱠᱤᱱ ᱱᱮᱭᱟᱣᱟᱠᱟᱱ ᱩᱱᱠᱤᱱ ᱫᱚ ᱛᱟᱲᱟᱢ ᱛᱮᱜᱮ ᱦᱩᱭᱟᱠᱤᱱᱟ ᱥᱮᱨᱣᱟ ᱨᱮᱱᱟᱜ ᱥᱚᱢᱟᱡᱽ ᱨᱮᱱᱟᱜ ᱫᱟᱲᱮ ᱟᱛᱳ ᱡᱟᱠᱟᱫ ᱦᱚᱲᱟᱜ ᱵᱤᱪᱟᱹᱨ ᱟᱪᱟᱨ ᱟᱛᱳ ᱡᱟᱠᱟᱫ ᱦᱚᱲᱟᱜ ᱜᱚᱲᱚ ᱟᱛᱳ ᱡᱟᱠᱟᱫ ᱦᱚᱲᱟᱜ ᱨᱚᱲ ᱚᱱᱟ ᱫᱚᱲᱛᱮ ᱱᱚᱜᱼᱚᱭ ᱟᱛᱳ ᱫᱤᱥᱚᱢ ᱥᱚᱢᱟᱡᱽ ᱨᱮᱱᱟᱜ ᱫᱚᱲᱛᱮ ᱱᱟᱭᱛᱮ ᱱᱟᱯᱟᱭ ᱛᱮ ᱥᱩᱞᱩᱠ ᱛᱮ ᱢᱤᱫ ᱜᱟᱸᱰᱚ ᱢᱤᱫ ᱢᱟᱹᱪᱤ ᱱᱤᱛ ᱦᱚᱸ ᱢᱮᱱᱟᱜ ᱟᱠᱟᱫ ᱵᱚᱱᱟ ᱟᱥᱟᱭ ᱟᱵᱚ ᱦᱤᱡᱩᱜ ᱠᱟᱱ ᱫᱤᱱ ᱦᱚᱸ ᱱᱚᱣᱟ ᱨᱟᱹᱲ ᱫᱷᱟᱹᱲ ᱛᱮ ᱱᱟᱭ ᱟᱨ ᱱᱟᱯᱟᱭ ᱜᱮᱵᱚ ᱛᱟᱦᱮᱱᱟ